ᱦᱮᱸ ᱤᱧᱫᱚ ᱤᱧᱟᱹᱜ ᱵᱟᱜᱽᱣᱟᱱ ᱨᱮ ᱫᱟᱨᱮ ᱠᱚᱧ ᱨᱚᱦᱚᱭ ᱟᱠᱟᱫ ᱚᱱᱟ ᱫᱟᱨᱮ ᱠᱚ ᱱᱟᱯᱟᱭ ᱧᱮᱞ ᱠᱟᱛᱮᱫ ᱟᱹᱰᱤ ᱨᱟᱹᱥᱠᱟᱹᱧ ᱵᱩᱡᱷᱟᱹᱣᱟ ᱟᱨᱤᱧ ᱢᱮᱱᱟ ᱱᱚᱜᱼᱚᱭ ᱱᱚᱣᱟ ᱫᱟᱨᱮ ᱫᱚ ᱤᱧᱤᱧ ᱨᱚᱦᱚᱭ ᱟᱠᱟᱫᱟ ᱤᱧᱤᱧ ᱡᱚᱛᱚᱱ ᱠᱮᱫᱛᱮ ᱟᱹᱰᱤ ᱢᱚᱡᱽᱜᱮ ᱫᱟᱨᱮᱭᱮᱱ ᱛᱤᱧᱟ ᱟᱨ ᱚᱱᱟᱛᱮ ᱟᱹᱰᱤ ᱠᱩᱥᱤ ᱨᱟᱹᱥᱠᱟᱹᱜᱤᱧ ᱵᱩᱡᱷᱟᱹᱣᱟ